ᱵᱮᱥᱠᱤᱪᱷᱩ ᱵᱮᱥᱠᱤᱪᱷᱩ ᱞᱟᱠᱪᱟᱨ ᱟᱨ ᱥᱮᱨᱣᱟ ᱨᱮᱱᱟᱜ ᱚᱱᱟ ᱠᱚᱫᱚ ᱚᱵᱚᱥᱥᱳᱭ ᱫᱚᱨᱠᱟᱨ ᱜᱮᱭᱟ ᱪᱮᱫᱟᱜ ᱥᱮ ᱟᱵᱚ ᱦᱚᱸᱜᱼᱚᱭ ᱥᱟᱱᱛᱟᱲ ᱨᱮᱭᱟᱜ ᱮᱱᱮᱡ ᱥᱮᱨᱮᱧ ᱠᱚ ᱢᱮᱱᱟᱜᱼᱟ ᱡᱮᱢᱚᱱ ᱫᱚᱝ ᱞᱟᱜᱽᱲᱮ ᱥᱮ ᱵᱟᱦᱟ ᱥᱚᱦᱨᱟᱭ ᱟᱨ ᱵᱟᱯᱞᱟ ᱵᱷᱟᱸᱰᱟᱱ ᱚᱱᱟ ᱠᱚ ᱡᱟᱛᱮ ᱟᱵᱚ ᱡᱟᱦᱟᱸ ᱱᱩᱠᱩ ᱥᱟᱱᱛᱟᱲ ᱦᱚᱯᱚᱱᱟᱜ ᱯᱚᱨᱚᱵᱚᱨᱛᱤ ᱯᱚᱨᱡᱳᱱᱢᱳ ᱡᱟᱦᱟᱸᱭ ᱠᱚ ᱦᱤᱡᱩᱜ ᱩᱱᱠᱩ ᱡᱟᱛᱮ ᱠᱚ ᱫᱟᱲᱮᱭᱟᱜ ᱢᱟ ᱚᱱᱟᱠᱚ ᱡᱟᱦᱟᱸ ᱞᱮᱠᱟ ᱛᱮᱠᱚ ᱪᱮᱫ ᱢᱟ ᱚᱱᱟ ᱠᱷᱟᱹᱛᱤᱨ ᱛᱮ ᱱᱚᱣᱟ ᱠᱚᱫᱚ ᱫᱚᱨᱠᱟᱨ ᱜᱮᱭᱟ ᱟᱨ